ᱟᱵᱚ ᱦᱚᱲ ᱠᱚ ᱥᱟᱬᱮᱥᱤᱭᱟᱹ ᱠᱚ ᱵᱮᱱᱟᱜ ᱫᱚ ᱩᱱᱠᱩ ᱫᱚ ᱟᱹᱰᱤᱜᱮ ᱵᱩᱫᱽᱫᱷᱤᱢᱟᱱ ᱦᱚᱲ ᱠᱟᱱᱟ ᱠᱚ ᱡᱟᱦᱟᱱᱟᱜ ᱜᱮ ᱩᱱᱠᱩ ᱫᱚ ᱧᱮᱞ ᱠᱷᱟᱱ ᱟᱹᱰᱤ ᱛᱮᱫ ᱜᱮ ᱵᱩᱫᱽᱫᱷᱤᱢᱟᱱ ᱟᱠᱚ ᱡᱟᱦᱟᱸ ᱩᱱᱠᱩ ᱜᱮ ᱡᱟᱦᱟᱸ ᱵᱮᱱᱟᱣ ᱟᱠᱚ ᱨᱟᱱ ᱠᱚ ᱥᱮ ᱩᱱᱠᱩ ᱫᱚ ᱵᱳᱭᱜᱟᱱᱤᱠ ᱠᱚ ᱟᱹᱰᱤ ᱠᱤᱪᱷᱩ ᱠᱚ ᱧᱮᱞᱟ ᱩᱱᱠᱩ ᱜᱮ ᱟᱵᱚᱣᱟᱜ ᱛᱟᱯᱛᱢᱟᱱ ᱥᱮ ᱰᱤᱜᱽᱨᱤ ᱨᱮᱱᱟᱜ ᱥᱤᱛᱩᱝ ᱠᱚ ᱩᱱᱠᱩ ᱠᱚ ᱢᱟᱯᱼᱟ ᱟᱨ ᱥᱟᱭᱮᱱᱴᱤᱥᱴ ᱥᱟᱭᱮᱱᱴᱤᱥᱴ ᱫᱚ ᱟᱹᱰᱤ ᱨᱚᱠᱚᱢᱟᱜ ᱠᱚ ᱢᱟᱯᱼᱟ ᱧᱮᱞ ᱟᱠᱚ ᱢᱟᱭᱠᱨᱳ ᱥᱠᱳᱯ ᱠᱚᱛᱮ ᱡᱮ ᱱᱚᱣᱟ ᱫᱚ ᱱᱚᱣᱟ ᱡᱤᱱᱤᱥ ᱠᱟᱱᱟ ᱱᱚᱣᱟ ᱫᱚ ᱡᱚᱢ ᱜᱟᱱᱚᱜ ᱟᱥᱮ ᱵᱟᱭ ᱜᱟᱱᱚᱜᱼᱟ ᱥᱮ ᱥᱮ ᱱᱚᱣᱟ ᱵᱮᱵᱚᱦᱟᱨ ᱜᱟᱱᱚᱜᱼᱟ ᱥᱮ ᱵᱟᱝ ᱜᱟᱱᱚᱜᱼᱟ ᱡᱮᱢᱚᱱ ᱨᱟᱱ ᱠᱚᱠᱚ ᱧᱮᱞᱟ ᱥᱟᱭᱮᱱᱴᱤᱥᱴ ᱜᱮ ᱪᱮᱠ ᱠᱟᱛᱮ ᱥᱮ ᱱᱚᱣᱟ ᱫᱚ ᱱᱚᱣᱟ ᱨᱚᱝ ᱛᱮ ᱱᱚᱣᱟ ᱟᱡᱟᱨᱮ ᱠᱟᱹᱢᱤᱭᱟ ᱥᱮ ᱵᱟᱭ ᱠᱟᱹᱢᱤᱭᱟ ᱱᱚᱣᱟ ᱜᱟᱱᱚᱜᱼᱟ ᱨᱟᱱ ᱜᱟᱱᱚᱜᱼᱟ ᱥᱮ ᱵᱟᱝ ᱜᱟᱱᱚᱜᱼᱟ ᱥᱟᱭᱮᱱᱴᱤᱥᱴ ᱫᱚ ᱢᱟᱱᱮ ᱟᱹᱰᱤ ᱡᱮ ᱯᱟᱲᱦᱟᱣ ᱦᱩᱭᱩᱜᱼᱟ ᱛᱚᱵᱮ ᱡᱮ ᱥᱟᱭᱮᱱᱴᱤᱥᱴ ᱮᱢ ᱵᱮᱱᱟᱣ ᱫᱟᱲᱮᱭᱟᱜᱼᱟ ᱵᱟᱠᱷᱟᱱ ᱮᱹᱭᱥᱮ ᱛᱮᱫᱚ ᱥᱟᱭᱮᱱᱴᱤᱥᱴ ᱫᱚ ᱵᱟᱢ ᱵᱮᱱᱟᱣ ᱫᱟᱲᱮᱭᱟᱜᱼᱟ ᱟᱹᱰᱤ ᱡᱳᱨ ᱯᱟᱲᱦᱟᱣ ᱦᱩᱭᱩᱜᱼᱟ ᱯᱟᱲᱦᱟᱣ ᱠᱚᱦᱚᱸ ᱛᱚᱵᱮ ᱡᱮ ᱥᱟᱭᱮᱱᱴᱤᱥᱴ ᱫᱚᱢ ᱛᱮᱭᱟᱨ ᱫᱟᱲᱮᱭᱟᱜᱼᱟ